ᱯᱟᱸᱪᱥᱳ ᱮᱠ ᱦᱟᱡᱟᱨ ᱪᱟᱨᱥᱳ ᱥᱟᱭᱛᱤᱨᱤᱥ ᱛᱤᱱ ᱦᱟᱡᱟᱨ ᱛᱤᱱᱥᱳ ᱟᱴ ᱥᱳᱛᱛᱳᱨ ᱦᱟᱡᱟᱨ ᱪᱟᱨᱥᱳ ᱪᱷᱤᱭᱟᱥᱤ ᱯᱚᱸᱭᱛᱟᱞᱞᱤᱥ ᱦᱟᱡᱟᱨ ᱥᱟᱛᱥᱳ ᱵᱚᱛᱛᱤᱨᱤᱥ ᱯᱚᱸᱭᱥᱚᱴᱴᱤ ᱦᱟᱡᱟᱨ ᱪᱷᱚᱭᱥᱳ ᱟᱴᱷᱟᱛᱛᱳᱨ